ᱦᱮᱞᱳ ᱤᱧ ᱦᱮᱞᱳ ᱦᱳᱴᱮᱞ ᱢᱟᱹᱞᱤᱠ ᱥᱮ ᱨᱮᱥᱴᱩᱨᱮᱱᱴ ᱨᱮᱜᱮ ᱞᱟᱜᱟᱣ ᱟᱠᱟᱱᱟ ᱤᱧ ᱱᱚᱣᱟᱧ ᱢᱮᱱ ᱦᱚᱪᱚᱭᱮᱫᱟ ᱵᱚᱞᱮ ᱟᱢ ᱴᱷᱮᱡ ᱱᱚᱣᱟ ᱡᱚᱢᱟᱜ ᱛᱮᱭᱟᱨ ᱦᱩᱭᱩᱜᱼᱟ ᱥᱮ ᱵᱟᱝ ᱦᱩᱭᱩᱜᱼᱟ ᱫᱟᱠᱟ ᱦᱟᱹᱠᱩ ᱯᱷᱨᱟᱭ ᱪᱤᱠᱮᱱ ᱚᱱᱟ ᱠᱚ ᱨᱮᱭᱟᱜ ᱤᱧ ᱢᱮᱱᱫᱟ ᱤᱧᱫᱚ ᱵᱚᱞᱮ ᱫᱟᱠᱟ ᱨᱮᱭᱟᱜ ᱡᱩᱫᱤᱢ ᱚᱰᱟᱨ ᱫᱟᱲᱮᱭᱟᱹᱧ ᱠᱷᱟᱡ ᱥᱚᱢᱚᱭ ᱞᱟᱹᱭ ᱤᱧᱢᱮ ᱥᱮ ᱤᱧᱦᱚᱸ ᱥᱚᱢᱚᱭᱤᱧ ᱞᱟᱹᱭ ᱟᱢᱟ ᱟᱨ ᱯᱚᱭᱥᱟ ᱦᱚᱸ ᱯᱷᱳᱱ ᱯᱮ ᱛᱮᱧ ᱠᱩᱞ ᱟᱢᱟ ᱥᱮ ᱱᱚᱸᱰᱮ ᱦᱮᱡ ᱠᱟᱛᱮᱜᱮ ᱯᱚᱭᱥᱟ ᱦᱚᱸᱧ ᱮᱢᱟᱢᱟ ᱟᱨ ᱱᱤᱭᱟᱹ ᱪᱟᱨ ᱵᱟᱡᱮ ᱥᱚᱢᱚᱭ ᱤᱭᱟᱹᱢ ᱟᱹᱜᱩᱭᱟ ᱱᱚᱸᱰᱮ ᱦᱮᱡ ᱠᱟᱛᱮᱜᱮ ᱯᱚᱭᱥᱟ ᱠᱚᱧ ᱯᱮᱰ ᱟᱢᱟ ᱟᱨ ᱡᱚᱛᱚ ᱛᱤᱱᱟᱹᱜ ᱤᱧ ᱢᱮᱛᱟᱢᱟ ᱚᱱᱟ ᱠᱚ ᱡᱚᱛᱚ ᱚᱰᱟᱨ ᱟᱹᱜᱩᱣᱟᱧ ᱢᱮ ᱨᱮᱥᱴᱩᱨᱮᱱᱴ ᱨᱮᱭᱟᱜ ᱡᱚᱛᱚ ᱯᱮ ᱯᱮ ᱯᱷᱨᱟᱭ ᱦᱟᱹᱠᱩ ᱯᱤᱥᱮᱢ ᱟᱹᱜᱩᱣᱟᱹᱧᱟ ᱟᱨ ᱯᱳᱱᱭᱟ ᱞᱮᱜᱽ ᱯᱤᱥ ᱮᱢ ᱟᱹᱜᱩᱣᱟᱹᱧᱟ ᱚᱱᱟᱠᱚ ᱡᱚᱛᱚ ᱟᱹᱜᱩ ᱠᱟᱛᱮᱜᱮ ᱟᱨ ᱥᱚᱢᱚᱭ ᱦᱩᱭ ᱠᱟᱛᱮᱜᱮ ᱯᱚᱭᱥᱟ ᱦᱚᱸ ᱥᱮ ᱯᱷᱳᱱ ᱯᱮ ᱨᱮᱜᱮᱢ ᱦᱟᱛᱟᱣ ᱫᱟᱲᱮᱭᱟᱜᱼᱟ ᱤᱧᱫᱚ ᱦᱚᱨᱤᱫᱟᱥᱯᱩᱨ ᱠᱷᱚᱡ ᱤᱧ ᱨᱚᱲᱫᱟ ᱚᱱᱟ ᱠᱚ ᱟᱹᱜᱩᱣᱟᱹᱧᱟ ᱟᱨ ᱤᱱᱟᱹ ᱠᱚ ᱠᱟᱛᱮᱫ ᱜᱮ ᱚᱲᱟᱜ ᱦᱮᱡ ᱠᱟᱛᱮᱫ ᱜᱮ ᱯᱷᱳᱱ ᱯᱮ ᱛᱮᱜᱮ ᱯᱚᱭᱥᱟ ᱫᱚᱧ ᱯᱮᱢᱮᱱᱴ ᱟᱢᱟ